ᱦᱮᱞᱳ ᱦᱮᱸ ᱢᱟ ᱞᱟᱹᱭ ᱵᱮᱱ ᱦᱮᱸ ᱟᱞᱤᱧ ᱫᱚ ᱯᱩᱨᱩᱞᱤᱭᱟᱹ ᱦᱚᱱᱚᱛ ᱨᱮᱱ ᱦᱟᱹᱰᱨᱟᱹ ᱧᱩᱛᱩᱢᱟᱱ ᱟᱛᱳ ᱨᱮᱱ ᱢᱟᱹᱡᱷᱤ ᱠᱚ ᱠᱚᱨᱮᱱ ᱠᱟᱱᱟᱞᱤᱧ ᱟᱹᱞᱤᱧ ᱦᱚᱸ ᱢᱚᱴᱟᱢᱩᱴᱤ ᱢᱟᱹᱡᱷᱤ ᱥᱩᱨ ᱨᱮᱱ ᱠᱟᱱ ᱜᱮᱭᱟᱞᱤᱧ ᱢᱟ ᱟᱥᱟ ᱠᱚᱨᱮ ᱢᱚᱴᱟᱢᱩᱴᱤᱞᱤᱧ ᱟᱨᱠᱤ ᱯᱟᱸᱪ ᱪᱷᱚ ᱡᱚᱱ ᱦᱚᱲ ᱢᱚᱫᱽᱫᱷᱮ ᱨᱮ ᱢᱤᱫ ᱦᱚᱲ ᱠᱟᱱᱟᱞᱤᱧ

ᱱᱤᱛ ᱯᱚᱨᱡᱚᱱᱛᱚ ᱡᱟᱦᱟᱸ ᱧᱮᱞᱚᱜ ᱠᱟᱱᱟ ᱡᱮ ᱡᱟᱦᱟᱸ ᱠᱚ ᱟᱵᱚᱣᱟᱜ ᱥᱮᱨᱣᱟ ᱨᱮᱭᱟᱜ ᱡᱟᱦᱟᱸ ᱠᱚ ᱯᱩᱡᱟᱹ ᱯᱟᱥᱟ ᱥᱮ ᱡᱟᱦᱟᱸ ᱠᱚ ᱯᱚᱨᱚᱵᱽ ᱯᱟᱹᱞᱤ ᱵᱚᱱ ᱢᱟᱱᱟᱣ ᱤᱫᱤᱭᱮᱫᱟ ᱛᱚ ᱧᱮᱞᱚᱜᱚᱜ ᱠᱟᱱᱟ ᱢᱚᱴᱟᱢᱩᱴᱤ ᱟᱥᱛᱮ ᱟᱥᱛᱮ ᱱᱚᱣᱟ ᱨᱮᱭᱟᱜ ᱡᱩᱞᱩᱥ ᱫᱚ ᱠᱚᱢᱚᱜ ᱠᱟᱱᱟ ᱛᱚ ᱡᱟᱭ ᱦᱳᱠ ᱥᱚᱨᱦᱟᱭ ᱡᱚᱛᱚ ᱠᱷᱚᱡ ᱟᱵᱚᱣᱟᱜ ᱤᱭᱟᱹ ᱦᱩᱭᱩᱜ ᱠᱟᱱᱟ ᱡᱟᱦᱟᱱ ᱫᱤᱭᱮ ᱦᱩᱭᱩᱜ ᱠᱟᱱᱟ ᱥᱚᱨᱦᱟᱭ ᱥᱮ ᱢᱟᱨᱟᱝ ᱫᱟᱹᱭ ᱚᱱᱟ ᱜᱮ ᱟᱞᱮ ᱴᱷᱮᱡ ᱫᱚ ᱡᱚᱛᱚ ᱠᱷᱚᱡ ᱢᱟᱨᱟᱝ ᱯᱚᱨᱚᱵᱽ ᱫᱚ ᱛᱚᱯᱷᱟᱛ ᱫᱚ ᱱᱤᱭᱟᱹ ᱜᱮ ᱡᱟᱦᱟᱸ ᱞᱟᱦᱟᱛᱮ ᱛᱮᱦᱮᱸᱠᱟᱱ ᱛᱟᱵᱚᱱᱟ ᱟᱵᱚᱣᱟᱜ ᱢᱩᱪᱤᱜᱚᱲ ᱛᱩᱢᱫᱟᱹᱜ ᱛᱮᱵᱚᱱ ᱜᱩᱰᱜᱩᱰᱟᱹᱣᱮᱫ ᱛᱟᱦᱮᱸᱱᱟ ᱟᱠᱷᱲᱟ ᱱᱤᱛᱳᱜ ᱫᱚ ᱚᱱᱟ ᱡᱟᱭᱜᱟ ᱨᱮ ᱦᱩᱭᱩᱜ ᱠᱟᱱᱟ ᱡᱮ ᱱᱟ ᱱᱟᱱᱟᱦᱩᱱᱟᱹᱨ ᱰᱤᱡᱮ ᱦᱮᱸ ᱚᱱᱟ ᱥᱟᱶ ᱡᱟᱦᱟᱸ ᱫᱚ ᱯᱤᱞᱪᱩ ᱨᱟᱥᱟ ᱩᱱ ᱟᱵᱚ ᱵᱚᱱ ᱵᱮᱵᱚᱦᱟᱨᱮᱫ ᱛᱟᱦᱮᱱᱟ ᱛᱚ ᱚᱱᱟ ᱡᱟᱭᱜᱟ ᱨᱮ ᱧᱩᱭ ᱦᱩᱭᱩᱜ ᱠᱟᱱᱟ ᱵᱤᱵᱷᱤᱱᱱᱚ ᱨᱚᱠᱚᱢ ᱟᱨᱟᱜ ᱯᱩᱸᱰᱟᱜ ᱨᱟᱥᱟ ᱠᱚ ᱵᱮᱵᱚᱦᱟᱨᱫᱟ ᱟᱨ ᱚᱱᱟ ᱠᱚ ᱥᱚᱞᱚᱝ ᱠᱟᱛᱮ ᱠᱚ ᱫᱚᱱᱮᱫᱟ ᱡᱟᱦᱟᱸᱭ ᱡᱮ ᱩᱱᱠᱩ ᱫᱚᱠᱚ ᱢᱮᱛᱟ ᱠᱚ ᱠᱟᱱᱟ ᱡᱮ ᱠᱚᱝᱠᱟ ᱦᱚᱲ ᱞᱮᱠᱟ ᱦᱮᱸ ᱚᱠᱚᱭ ᱡᱮᱹᱭ ᱥᱤᱨᱤᱧᱫᱟ ᱚᱠᱚ ᱡᱮᱹᱭ ᱨᱩᱭᱫᱟ ᱟᱡ ᱱᱚᱰᱮᱭ ᱫᱚᱱᱫᱟ ᱥᱮ ᱱᱮᱜᱼᱮ ᱱᱤᱭᱟᱹ ᱠᱚ ᱡᱤᱱᱤᱥ ᱦᱤᱡᱩᱜ ᱠᱟᱱᱟ ᱡᱟᱦᱟᱸ ᱫᱚ ᱟᱵᱚ ᱥᱟᱶᱛᱟᱲ ᱥᱚᱢᱟᱡᱽ ᱨᱮᱫᱚ ᱟᱹᱰᱤ ᱨᱟᱨᱟᱝ ᱵᱟᱹᱲᱤᱡ ᱚᱨᱥᱚᱝ ᱵᱚᱞᱚᱜ ᱠᱟᱱᱟ ᱦᱮᱸ ᱢᱟ ᱡᱚᱦᱟᱨ ᱜᱮ